ᱤᱧᱫᱚ ᱪᱟᱞᱟᱣ ᱞᱮᱱᱟᱹᱧ ᱟᱞᱮ ᱱᱚᱣᱟ ᱜᱩᱨᱩ ᱞᱟᱹᱭᱤᱱ ᱟᱹᱥᱩᱨ ᱜᱷᱟᱹᱴᱤ ᱟᱹᱰᱤ ᱱᱟᱭ ᱱᱟᱯᱟᱭ ᱡᱟᱭᱜᱟ ᱯᱚᱧᱪᱟᱥ ᱯᱷᱩᱴ ᱪᱮᱛᱟᱱ ᱠᱷᱚᱱ ᱫᱟᱜ ᱡᱚᱨᱚᱜᱼᱟ ᱟᱹᱰᱤ ᱱᱟᱯᱟᱭ ᱜᱮᱭᱟ ᱚᱸᱰᱮ ᱱᱚᱝᱠᱟᱱ ᱧᱮᱞᱡᱚᱝ ᱡᱟᱭᱜᱟ ᱢᱮᱱᱟᱜᱼᱟ ᱢᱟᱱᱮ ᱠᱩᱧ ᱞᱮᱠᱟ ᱟᱹᱰᱤ ᱢᱟᱨᱟᱝ ᱡᱟᱭᱜᱟ ᱢᱮᱱᱟᱜᱼᱟ ᱚᱸᱰᱮ ᱫᱟᱜ ᱧᱩᱨᱩᱜᱼᱟ ᱚᱸᱰᱮ ᱱᱟᱱᱟ ᱦᱩᱱᱟᱹᱨ ᱪᱮᱬᱮ ᱪᱤᱯᱨᱩᱫ ᱠᱚ ᱦᱤᱡᱩᱜᱼᱟ ᱚᱱᱟ ᱥᱟᱶᱛᱮ ᱦᱚᱲ ᱠᱚ ᱦᱮᱡ ᱠᱟᱛᱮᱫ ᱚᱸᱰᱮ ᱟᱹᱰᱤ ᱪᱮᱦᱨᱟ ᱠᱚ ᱨᱟᱹᱥᱠᱟᱹᱭᱟ ᱨᱟᱹᱥᱠᱟᱹᱭᱟᱠᱚ ᱚᱱᱟ ᱥᱟᱶᱛᱮ ᱚᱸᱰᱮ ᱢᱮᱱᱟᱜᱼᱟ ᱡᱟᱦᱟᱸ ᱠᱚ ᱢᱮᱛᱟᱫᱼᱟ ᱩᱰᱤᱥᱥᱟ ᱨᱮᱱᱟᱜ ᱢᱚᱭᱩᱨᱵᱷᱚᱸᱡᱽ ᱡᱮᱞᱟ ᱨᱮ ᱵᱟᱠᱷᱟᱡ ᱡᱟᱦᱟᱸ ᱠᱚ ᱪᱟᱞᱟᱜ ᱠᱟᱱᱟ ᱢᱮᱬᱦᱮᱫ ᱵᱩᱨᱩ ᱡᱟᱦᱟᱸ ᱵᱚᱱ ᱢᱮᱛᱟᱜ ᱠᱟᱱᱟ ᱚᱸᱰᱮ ᱟᱹᱰᱤ ᱪᱮᱦᱨᱟᱱ ᱡᱟᱭᱜᱟ ᱢᱮᱱᱟᱜᱼᱟ ᱢᱮᱹᱥᱤᱱ ᱛᱮ ᱞᱟᱜ ᱟᱹᱰᱤ ᱱᱟᱯᱟᱭ ᱚᱱᱟ ᱠᱷᱚᱱ ᱟᱹᱞᱤᱧᱞᱤᱧ ᱧᱮᱞ ᱠᱮᱜᱼᱟ ᱪᱮᱫ ᱟᱹᱞᱤᱧᱟᱜ ᱡᱤᱵᱚᱱ ᱨᱮ ᱟᱹᱰᱤ ᱪᱮᱦᱨᱟ ᱠᱩᱥᱤ ᱞᱤᱧ ᱵᱩᱡᱷᱟᱹᱣ ᱠᱮᱜᱼᱟ ᱚᱱᱟ ᱥᱟᱶᱛᱤᱧ ᱪᱟᱞᱟᱣ ᱠᱟᱱᱟ ᱥᱮ ᱡᱟᱦᱟᱸ ᱪᱮᱠᱚ ᱯᱟᱲᱟᱜ ᱠᱟᱱᱟ ᱠᱟᱹᱭ ᱫᱟᱲᱮ ᱧᱩᱛᱩᱢᱛᱮ ᱢᱤᱫᱴᱟᱱ ᱡᱟᱭᱜᱟ ᱚᱱᱟ ᱫᱚ ᱥᱤᱢᱲᱤᱯᱟᱲ ᱥᱩᱨ ᱨᱮ ᱢᱮᱱᱟᱜᱼᱟ ᱚᱸᱰᱮ ᱫᱚ ᱫᱤᱱᱟᱹᱢ ᱜᱮ ᱥᱤᱛᱩᱝᱫᱤᱱ ᱦᱚᱸ ᱨᱟᱵᱟᱝ ᱜᱮ ᱟᱹᱭᱠᱟᱹᱜᱼᱟ ᱪᱮᱦᱨᱟ ᱱᱟᱯᱟᱭ ᱪᱤᱠᱟᱹᱛᱮ ᱚᱸᱰᱮ ᱫᱚ ᱥᱤᱝᱨᱟᱹᱭ ᱞᱮᱠᱟ ᱛᱮᱞᱮ ᱪᱟᱞᱟᱣ ᱞᱮᱱᱟ ᱚᱸᱰᱮ ᱵᱩᱨᱩ ᱪᱮᱛᱟᱱ ᱨᱮ ᱵᱚᱸᱜᱟ ᱢᱮᱱᱟᱭᱟ ᱚᱸᱰᱮ ᱚᱱᱟ ᱨᱟᱹᱥᱠᱟᱹ ᱦᱩᱭᱩᱜᱼᱟ ᱟᱹᱰᱤ ᱱᱟᱯᱟᱭ ᱟᱞᱮ ᱚᱸᱰᱮ ᱥᱤᱝᱨᱟᱹᱭ ᱠᱚᱞᱮ ᱵᱮᱱᱟᱣ ᱟᱠᱟᱜᱼᱟ ᱚᱱᱟᱛᱮ ᱟᱹᱞᱤᱧ ᱫᱚ ᱥᱚᱢᱟᱡᱽ ᱥᱤᱝᱨᱟᱹᱭ ᱠᱚᱲᱟ ᱠᱟᱱᱟᱞᱤᱧ ᱚᱱᱟᱫᱚ ᱦᱩᱭᱱᱟ ᱱᱩᱠᱩ ᱡᱟᱦᱟᱸ ᱠᱚ ᱢᱮᱛᱟᱜ ᱠᱟᱱᱟ ᱠᱷᱟᱹᱨᱭᱟᱹ ᱥᱩᱨᱟᱹᱭ ᱟᱹᱰᱤ ᱨᱟᱹᱥᱠᱟᱹᱧ ᱵᱩᱡᱷᱟᱹᱣ ᱠᱮᱜᱼᱟ ᱨᱟᱹᱥ ᱞᱮᱠᱟᱛᱮ ᱟᱹᱰᱤ ᱱᱟᱯᱟᱭ ᱟᱹᱰᱤ ᱪᱮᱦᱨᱟ ᱚᱱᱟᱜᱮ ᱟᱹᱞᱤᱧᱟᱜ ᱡᱤᱵᱚᱱ ᱨᱮ ᱟᱹᱰᱤ ᱱᱟᱯᱟᱭ ᱨᱟᱹᱥᱠᱟᱹ